ᱦᱮᱞᱳ ᱡᱚᱸᱦᱟᱨ ᱡᱚᱸᱦᱟᱨ ᱡᱚᱸᱦᱟᱨ ᱚᱠᱟ ᱠᱷᱚᱱ ᱵᱤᱱ ᱞᱟᱹᱭᱮᱫ ᱛᱟᱦᱮᱸᱫ ᱟᱪᱪᱷᱟ ᱟᱪᱪᱷᱟ ᱦᱮᱸ ᱞᱟᱹᱭ ᱫᱟᱲᱤᱭᱟᱜᱼᱟᱹᱵᱤᱱ ᱪᱮᱫ ᱠᱚ ᱟᱹᱵᱤᱱ ᱵᱟᱲᱟᱭ ᱥᱟᱱᱟᱭᱮᱫ ᱵᱮᱱᱟ ᱦᱚᱸ ᱱᱚᱛᱮᱨᱮ ᱧᱩᱛᱩᱢᱟᱢ ᱡᱟᱭᱜᱟ ᱠᱚᱫᱚ ᱟᱹᱰᱤᱜᱟᱱ ᱜᱮ ᱢᱮᱱᱟᱜᱼᱟ ᱱᱚᱛᱮ ᱠᱟᱛᱷᱟᱴᱟ ᱨᱮ ᱥᱤᱸᱜᱟᱹᱲᱯᱟᱲ ᱦᱚᱸ ᱢᱮᱱᱟᱜ ᱜᱮᱭᱟ ᱠᱷᱤᱪᱤᱝ ᱢᱮᱱᱟᱜᱼᱟ ᱱᱟᱛᱮ ᱯᱟᱠᱲᱟ ᱡᱟᱱᱛᱷᱟᱲ ᱠᱚ ᱢᱮᱱᱟᱜᱼᱟ ᱟᱨ ᱱᱚᱰᱮ ᱱᱟᱦᱟᱜ ᱟᱞᱮ ᱥᱩᱨ ᱫᱷᱟᱨᱟ ᱫᱚ ᱱᱚᱰᱮ ᱤᱭᱟᱹᱨᱮ ᱵᱟᱠᱵᱚᱲ ᱰᱮᱢ ᱢᱮᱲᱟ ᱦᱚᱸ ᱦᱩᱭᱩᱜᱼᱟ ᱢᱟ ᱱᱚᱣᱟ ᱫᱚ ᱟᱹᱰᱤ ᱯᱷᱮᱢᱟᱥ ᱮᱠᱵᱟᱨᱮ ᱱᱚᱣᱟ ᱫᱚ ᱜᱚᱢᱦᱟ ᱵᱟᱥᱠᱮ ᱡᱚᱦᱚᱜ ᱦᱩᱭᱩᱜᱼᱟ ᱮᱠᱵᱟᱨᱮ ᱥᱮᱱ ᱯᱮ ᱫᱤᱱ ᱯᱮ ᱦᱚᱸ ᱦᱚᱸ ᱱᱮᱥ ᱦᱚᱸ ᱟᱹᱰᱤ ᱡᱟᱠ ᱡᱚᱢᱚᱠ ᱜᱮ ᱦᱩᱭᱟᱠᱟᱱᱟ ᱪᱮᱠᱟᱛᱮ ᱯᱟᱠᱚ ᱠᱚ ᱚᱱᱠᱟ ᱫᱟᱜ ᱠᱚ ᱵᱟᱭ ᱧᱩᱨ ᱞᱮᱫᱛᱮ ᱚᱥᱩᱵᱤᱫᱟ ᱪᱮᱫ ᱦᱚᱸ ᱵᱟᱝ ᱟᱹᱰᱤ ᱢᱚᱡᱽ ᱜᱮᱞᱮ ᱧᱮᱞ ᱠᱮᱫᱼᱟ ᱞᱮ ᱦᱳᱭ ᱥᱤᱲᱲᱤᱯᱟᱲ ᱫᱚ ᱚᱸᱰᱮ ᱫᱚ ᱚᱱᱮ ᱤᱭᱟᱹᱜᱮ ᱥᱟᱠᱨᱟᱛ ᱵᱟᱥᱠᱮ ᱜᱮ ᱚᱸᱰᱮ ᱫᱚ ᱪᱮ ᱚᱱᱟ ᱡᱟᱱᱩᱭᱟᱨᱤ ᱞᱟᱥᱴ ᱠᱚᱥᱮᱱ ᱚᱸᱰᱮᱫᱚ ᱧᱮᱞ ᱧᱚᱝ ᱧᱮᱞ ᱞᱮᱠᱟᱱ ᱡᱟᱭᱜᱟ ᱠᱟᱱᱟ ᱵᱚᱨᱦᱮ ᱴᱟᱺᱲᱤ ᱢᱮᱱᱟᱜᱼᱟ ᱟᱨ ᱩᱱᱠᱩ ᱡᱤᱵᱽᱼᱡᱤᱭᱟᱹᱞᱤ ᱠᱚ ᱥᱟᱹᱞ ᱥᱟᱨᱟᱢ ᱠᱚ ᱢᱮᱱᱟᱜ ᱠᱚᱣᱟ ᱩᱱᱠᱩ ᱠᱚ ᱧᱮᱞ ᱞᱟᱹᱜᱤᱫ ᱛᱮ ᱚᱸᱰᱮ ᱟᱹᱰᱤ ᱵᱮᱹᱥ ᱡᱟᱭᱜᱟ ᱠᱟᱱᱟ ᱦᱚᱸ ᱢᱮᱱᱟᱜ ᱠᱚᱣᱟ ᱦᱟᱹᱛᱤ ᱠᱚ ᱟᱨ ᱵᱩᱨᱩ ᱥᱩᱠᱨᱤ ᱠᱚ ᱪᱤᱞᱤ ᱠᱚ ᱟᱹᱰᱤ ᱞᱮᱠᱟ ᱚᱱᱟᱪᱚ ᱦᱚᱞᱟ ᱢᱮᱱᱛᱮ ᱢᱤᱫᱴᱮᱱ ᱡᱟᱜᱟ ᱢᱮᱱᱟᱜᱼᱟ ᱟᱹᱰᱤ ᱱᱟᱯᱟᱭ ᱡᱟᱭᱜᱟ ᱠᱟᱱᱟ ᱚᱸᱰᱮ ᱟᱹᱰᱤ ᱵᱟᱨᱦᱮᱨᱤᱱ ᱦᱚᱲ ᱠᱚᱦᱚᱸ ᱧᱮᱧᱮᱞ ᱠᱚ ᱦᱤᱡᱩᱜ ᱠᱟᱱᱟ ᱩᱱᱠᱩ ᱯᱷᱚᱨᱮᱱᱟᱨ ᱠᱚᱦᱚᱸ ᱦᱚᱸ ᱦᱚᱸ ᱢᱮᱱᱟᱜ ᱟᱱ ᱦᱟᱯᱮ ᱟᱞᱮᱥᱩᱨ ᱱᱟᱣᱟ ᱚᱱᱟ ᱫᱚ ᱯᱟᱲᱟᱣ ᱜᱚᱫᱚᱜᱼᱟ ᱡᱟᱢᱫᱟ ᱵᱞᱚᱠ ᱥᱮᱫ ᱨᱮ ᱯᱟᱲᱟᱜᱼᱟ ᱱᱚᱣᱟ ᱵᱷᱚᱸᱡᱽ ᱫᱤᱥᱚᱢ ᱨᱮᱜᱮ ᱚᱸᱰᱮ ᱫᱚ ᱱᱚᱜᱼᱚᱭ ᱦᱟᱸᱜ ᱡᱟᱱᱛᱷᱟᱲ ᱱᱚᱜᱼᱚᱭ ᱪᱟᱹᱞᱩᱣᱟᱠᱟᱱᱟ ᱱᱟᱦᱟᱜ ᱚᱸᱰᱮ ᱦᱚᱸ ᱯᱮᱫᱤᱱ ᱠᱟᱛᱮᱫ ᱦᱩᱭᱩᱜᱼᱟ ᱦᱳᱭ ᱦᱮᱸ ᱟᱹᱰᱤ ᱡᱳᱨ ᱦᱚᱲ ᱠᱚ ᱡᱟᱣᱨᱟᱜᱼᱟ ᱮᱠᱵᱟᱨᱮ ᱚᱸᱰᱮ ᱚᱱᱟ ᱵᱩᱨᱩ ᱪᱚᱴ ᱨᱮᱠᱚ ᱵᱚᱸᱜᱟ ᱟᱠᱚ ᱥᱟᱱᱛᱟᱲ ᱦᱚᱸ ᱦᱳᱭ ᱦᱚᱸ ᱟᱹᱰᱤ ᱡᱟᱠᱼᱡᱚᱢᱚᱠ ᱠᱚ ᱤᱭᱟᱹ ᱠᱩᱲᱤ ᱠᱚᱲᱟ ᱮᱠᱵᱟᱨᱮ ᱥᱮ ᱟᱹᱵᱤᱱ ᱡᱩᱫᱤᱢ ᱢᱳᱵᱟᱭᱤᱞ ᱠᱚ ᱵᱟᱭ ᱛᱟᱦᱮᱱ ᱠᱷᱟᱱ ᱧᱟᱯᱟᱢ ᱡᱟᱠᱮᱵᱤᱱ ᱦᱟᱭᱨᱟᱱ ᱩᱛᱟᱹᱨᱚᱜᱼᱟ ᱦᱮᱸ ᱦᱳᱭ ᱦᱳᱭ ᱚᱸᱰᱮ ᱦᱚᱸ ᱟᱹᱰᱤ ᱡᱳᱨ ᱵᱷᱤᱲᱚᱜᱼᱟ ᱮᱠᱵᱟᱨᱮ ᱥᱩᱠᱨᱤ ᱡᱤᱞᱮ ᱪᱟᱨᱯᱟ ᱯᱤᱴᱷᱟᱹ ᱠᱚᱵᱤᱱ ᱧᱟᱢᱟ ᱚᱱᱟ ᱨᱟᱯᱟᱜᱟᱜ ᱡᱟᱦᱟᱱᱟᱜ ᱟᱨ ᱵᱷᱚᱵᱚᱨ ᱦᱳᱭ ᱢᱟᱱᱮ ᱥᱩᱠᱨᱤ ᱡᱤᱞ ᱠᱚ ᱪᱟᱨᱯᱟᱭᱟᱠᱚ ᱟᱨ ᱥᱤᱢ ᱡᱤᱞ ᱠᱚᱫᱚ ᱠᱚ ᱞᱟᱫ ᱥᱤᱢ ᱡᱤᱞ ᱟᱨ ᱨᱟᱯᱟᱜᱟᱜ ᱚᱱᱟ ᱧᱟᱢᱚᱜ ᱠᱟᱱᱟ ᱦᱚᱸ ᱟᱨ ᱯᱷᱩᱴᱵᱚᱞ ᱮᱱᱮᱡ ᱦᱩᱭᱩᱜᱼᱟ ᱚᱱᱟ ᱵᱟᱫᱚᱫᱩᱢᱟᱹ ᱟᱹᱛᱩ ᱨᱮ ᱫᱷᱟᱢᱟ ᱠᱚᱢᱯᱤᱴᱤᱥᱚᱱ ᱟᱹᱰᱤ ᱞᱮᱠᱟ ᱚᱸᱰᱮ ᱦᱚᱸ ᱮᱠᱵᱟᱨᱮ ᱟᱹᱰᱤ ᱟᱹᱰᱤ ᱦᱚᱲ ᱟᱹᱰᱤ ᱡᱷᱟᱹᱞ ᱠᱚᱨᱮᱱ ᱠᱚ ᱦᱤᱡᱩᱜ ᱠᱟᱱᱟ ᱚᱸᱰᱮ ᱦᱚᱸ ᱜᱟᱹᱰᱤ ᱢᱚᱴᱚᱨᱟᱱᱛᱮ ᱦᱚᱸ ᱟᱵᱤᱱ ᱦᱚᱸ ᱡᱩᱫᱤ ᱚᱱᱠᱟ ᱥᱚᱢᱚᱛᱟ ᱠᱚᱵᱤᱱ ᱧᱟᱢ ᱠᱷᱟᱱ ᱫᱚ ᱦᱮᱡ ᱧᱚᱜᱚᱜ ᱵᱤᱱ ᱧᱮᱞ ᱤᱫᱤ ᱵᱮᱱ ᱟᱞᱮ ᱫᱤᱥᱚᱢ ᱨᱮ ᱦᱚᱸ ᱦᱤᱡᱩᱜ

ᱵᱟᱝᱟ ᱦᱳᱭ ᱦᱚᱸ ᱦᱚᱸ ᱦᱤᱡᱩᱜ ᱦᱮᱡ ᱫᱟᱲᱮᱭᱟᱜᱼᱟ ᱵᱤᱱ ᱦᱮᱡ ᱫᱟᱲᱮᱭᱟᱜ ᱵᱤᱱ ᱡᱚᱸᱦᱟᱨ ᱡᱚᱸᱦᱟᱨ ᱡᱚᱸᱦᱟᱨ ᱢᱟ ᱛᱚᱵᱮ ᱦᱮᱸ